ᱦᱮᱸ ᱦᱮᱞᱳ ᱰᱨᱟᱭᱵᱷᱟᱨ ᱵᱟᱵᱩ ᱟᱢ ᱚᱠᱟᱨᱮ ᱢᱮᱱᱟᱜ ᱢᱮᱭᱟ ᱟᱢᱟᱜ ᱜᱟᱹᱰᱤ ᱠᱤ ᱯᱷᱟᱠᱟ ᱢᱮᱱᱟᱜᱼᱟ ᱟᱞᱮ ᱱᱚᱰᱮ ᱠᱷᱚᱱ ᱵᱟᱨᱚ ᱡᱚᱱ ᱢᱮᱱᱟᱜ ᱞᱮᱭᱟ ᱟᱢ ᱟᱢ ᱢᱟᱞᱫᱟ ᱤᱫᱤ ᱞᱟᱜᱟᱣ ᱟᱢᱟ ᱚᱰᱮ ᱠᱷᱚᱱ ᱨᱩᱣᱟᱹᱲ ᱠᱟᱛᱮ ᱟᱢ ᱛᱤᱱᱟᱹᱜ ᱴᱟᱠᱟ ᱯᱚᱭᱥᱟᱢ ᱦᱟᱛᱟᱣᱟ ᱚᱱᱟ ᱟᱢ ᱞᱟᱹᱭ ᱠᱟᱛᱮ ᱮᱢᱟᱢᱟᱞᱮ ᱟᱨ ᱚᱵᱚᱥᱥᱳᱭ ᱟᱢ ᱟᱹᱜᱩᱭᱟᱢ ᱟᱞᱚᱢ ᱮᱲᱮ ᱞᱮᱭᱟ ᱟᱢ ᱟᱞᱮᱢ ᱮᱲᱮ ᱞᱮᱠᱷᱟᱡ ᱫᱚ ᱟᱨ ᱟᱢ ᱟᱨ ᱯᱚᱨᱮᱛᱮ ᱚᱠᱟᱨᱮᱦᱚᱸ ᱵᱟᱢ ᱧᱟᱢᱟ ᱟᱞᱮᱢ ᱦᱟᱛ ᱪᱷᱟᱲᱟ ᱞᱮᱠᱷᱟᱡ ᱟᱨᱠᱤ ᱟᱢ ᱡᱟᱦᱟᱸ ᱨᱮ ᱵᱷᱟᱲᱟᱢ ᱧᱟᱢᱟ ᱵᱟᱢ ᱧᱟᱢᱟ ᱚᱱᱠᱟ ᱞᱮᱠᱟᱛᱮ ᱟᱢ ᱞᱚᱜᱚᱱ ᱟᱹᱜᱩᱭ ᱢᱮ ᱟᱨ ᱟᱢ ᱦᱚᱸ ᱟᱞᱮᱢ ᱥᱮᱴᱮᱨ ᱦᱚᱴᱳ ᱠᱟᱞᱮᱭᱟ ᱟᱨ ᱯᱚᱭᱥᱟᱢ ᱤᱫᱤᱭᱟ